ᱡᱤᱭᱚᱱ ᱨᱮ ᱪᱤᱛᱟᱹᱨ ᱜᱚᱲᱦᱚᱱ ᱨᱮᱭᱟᱜ ᱞᱟ ᱠᱛᱤ ᱫᱚ ᱱᱚᱣᱟᱜᱮ ᱠᱟᱱᱟ ᱵᱟᱝᱢᱟ ᱱᱮᱛᱟᱨ ᱨᱮ ᱱᱮᱛᱟᱨ ᱫᱚ ᱟ ᱰᱤ ᱟᱭᱢᱟ ᱞᱮᱠᱟᱱ ᱡᱤᱱᱤᱥ ᱠᱚ ᱧᱟᱢᱚᱜᱼᱟ ᱡᱟᱦᱟᱸ ᱫᱚ ᱠᱤᱨᱤᱧ ᱛᱮᱦᱚᱸ ᱧᱟᱢᱚᱜᱼᱟ ᱢᱮᱱᱠᱷᱟᱱ ᱪᱤᱛᱟᱹᱨ ᱜᱚᱲᱦᱚᱱ ᱨᱮᱭᱟᱜ ᱡᱟᱦᱟᱸ ᱠᱟᱱᱟ ᱚᱱᱟ ᱫᱚ ᱠᱷᱩᱵ ᱠᱚᱢ ᱜᱮ ᱧᱟᱢᱚᱜᱼᱟ ᱚᱱᱟ ᱞᱮᱠᱟᱛᱮ ᱱᱚᱣᱟ ᱪᱤᱛᱟᱹᱨ ᱜᱚᱲᱦᱚᱱ ᱵᱟᱰᱟᱭ ᱛᱟᱦᱮᱱ ᱠᱷᱟᱱ ᱥᱮ ᱪᱤᱛᱟᱹᱨ ᱜᱚᱲᱦᱚᱱ ᱟ ᱰᱤ ᱱᱟᱯᱟᱭ ᱛᱟᱦᱮᱱ ᱠᱷᱟᱱ ᱛᱟᱦᱚᱞᱮ ᱥᱟᱶᱛᱟ ᱨᱮᱱ ᱦᱚᱲ ᱥᱮ ᱮᱴᱟᱜ ᱠᱚᱨᱮᱱ ᱦᱚᱲ ᱦᱟᱛᱟᱣᱟ ᱠᱚ ᱟᱨ ᱱᱚᱣᱟ ᱠᱚ ᱧᱩᱢᱟ ᱵᱟᱝᱢᱟ ᱱᱩᱭ ᱫᱚ ᱟᱹᱰᱤ ᱱᱟᱯᱟᱭᱮ ᱪᱤᱛᱟᱹᱨ ᱜᱚᱲᱦᱚᱱ ᱛᱟᱦᱮᱱᱟᱭ ᱚᱱᱟ ᱞᱮᱠᱟᱛᱮ ᱟᱨ ᱦᱚᱸ ᱟᱛᱳ ᱴᱚᱞᱟᱨᱮ ᱟᱭᱢᱟ ᱞᱮᱠᱟᱱ ᱧᱮᱞᱟᱠᱟᱱᱟ ᱵᱟᱝᱢᱟ ᱱᱮᱛᱟᱨ ᱫᱚ ᱡᱟᱦᱟᱸ ᱚᱲᱟᱜ ᱨᱮ ᱦᱟᱸᱜ ᱵᱷᱤᱛᱨᱮ ᱱᱟᱱᱟ ᱦᱩᱱᱟᱹᱨ ᱪᱤᱛᱟᱹᱨ ᱠᱚ ᱜᱚ ᱜᱚᱲᱦᱚᱱ ᱮᱫᱟ ᱚᱱᱟ ᱫᱚ ᱡᱮᱞᱮᱠᱟ ᱥᱟᱱᱛᱟᱲ ᱥᱟᱶᱛᱟᱨᱮ ᱡᱮᱞᱮᱠᱟ ᱡᱟᱦᱮᱨ ᱨᱮ ᱵᱟᱦᱟ ᱠᱚ ᱵᱚᱸᱜᱟᱱᱟ ᱦᱟᱸᱜ ᱚᱱᱠᱟᱜᱮ ᱴᱷᱤᱠ ᱢᱤᱫᱴᱟᱝ ᱵᱷᱤᱛᱨᱮ ᱪᱤᱛᱟᱹᱨ ᱜᱚᱲᱦᱚᱱᱟ ᱠᱟᱫᱟ ᱠᱚ ᱡᱮᱞᱮᱠᱟ ᱡᱟᱦᱮᱨ ᱨᱮᱫᱚ ᱱᱟᱭᱠᱮ ᱵᱟᱵᱟᱭ ᱫᱩᱲᱩᱵ ᱠᱟᱱᱟ ᱟᱨᱮ ᱵᱟᱦᱟᱭᱮ ᱵᱚᱸᱜᱟᱭᱫᱟ ᱦᱚᱱᱠᱟᱱ ᱪᱤᱛᱟᱹᱨ ᱜᱚᱲᱦᱚᱱ ᱠᱚ ᱧᱮᱞᱚᱜ ᱠᱟᱱᱟ ᱚᱱᱟ ᱠᱚ ᱱᱟᱱᱟ ᱦᱩᱱᱟᱹᱨ ᱦᱚᱲ ᱠᱚ ᱧᱮᱞᱮᱫ ᱠᱷᱟᱱ ᱠᱚ ᱵᱟᱰᱟᱭ ᱧᱟᱢ ᱫᱟ ᱵᱟᱝᱢᱟ ᱱᱚᱣᱟ ᱫᱚ ᱥᱟᱱᱛᱟᱲ ᱠᱚᱣᱟᱜ ᱢᱤᱫ ᱨᱟᱹᱭᱨᱤᱛ ᱠᱟᱱᱟ ᱱᱚᱝᱠᱟ ᱠᱟᱛᱮ ᱟᱨᱦᱚᱸ ᱱᱟᱯᱟᱭ ᱥᱮ ᱟᱨᱦᱚᱸ ᱦᱚᱲ ᱠᱚ ᱧᱮᱞ ᱞᱮᱠᱷᱟᱱ ᱩᱱᱠᱩ ᱫᱚ ᱠᱚ ᱢᱮᱱᱟ ᱵᱟᱝᱢᱟ ᱱᱚᱣᱟ ᱫᱚ ᱟᱹᱰᱤ ᱪᱮᱦᱨᱟ ᱥᱮ ᱟᱹᱰᱤ ᱥᱚᱨᱮᱥ ᱵᱮᱱᱟᱣ ᱠᱟᱱᱟ ᱱᱚᱝᱠᱟᱜᱮ ᱟᱨᱦᱚᱸ ᱮᱴᱟᱜ ᱫᱤᱥᱚᱢ ᱨᱮᱱ ᱦᱚᱲ ᱠᱚ ᱵᱟᱰᱟᱭ ᱧᱟᱢ ᱞᱮᱠᱷᱟᱱ ᱟᱫᱚ ᱚᱸᱰᱮ ᱦᱚᱸ ᱪᱟᱞᱟᱣ ᱠᱟᱛᱮ ᱱᱚᱣᱟ ᱪᱤᱛᱟᱹᱨ ᱜᱚᱲᱦᱚᱱ ᱠᱚ ᱠᱚ ᱩᱫᱩᱜ ᱞᱮᱠᱷᱟᱱ ᱩᱱᱠᱩ ᱦᱚᱸᱠᱚ ᱦᱟᱛᱟᱣᱟ ᱟᱨ ᱟᱢ ᱱᱤᱡᱮᱛᱮ ᱡᱟᱦᱟᱸ ᱪᱤᱛᱟᱹᱨ ᱜᱚᱲᱦᱚᱱ ᱠᱟᱛᱮᱜ ᱟᱠᱷᱨᱤᱧ ᱦᱚᱸᱢ ᱫᱟᱲᱮᱭᱟᱜᱼᱟ ᱚᱱᱟ ᱥᱮ ᱚᱱᱟᱛᱮ ᱟᱢᱟᱜ ᱠᱟᱹᱣᱰᱤ ᱦᱚᱸ ᱠᱚ ᱦᱩᱭᱩᱜᱼᱟ ᱱᱚᱝᱠᱟᱜᱮ ᱪᱤᱛᱟᱹᱨ ᱜᱚᱲᱦᱚᱱ ᱨᱮᱭᱟᱜ ᱡᱤᱭᱚᱱ ᱨᱮ ᱞᱟᱹᱠᱛᱤ ᱫᱚ ᱟᱨ ᱥᱟᱶᱛᱟ ᱞᱟᱜᱤᱜ ᱦᱚᱸ ᱵᱷᱟᱹᱞᱟᱹᱭᱮ ᱠᱚᱨᱟᱣᱟ ᱱᱚᱶᱟ ᱪᱤᱛᱟᱹᱨ ᱜᱚᱲᱦᱚᱱ ᱫᱚ